ᱫᱟᱬᱟᱱ ᱞᱮᱠᱟᱛᱮ ᱮᱴᱠᱮᱴᱚᱬᱮ ᱫᱚ ᱦᱩᱭᱞᱮᱱ ᱜᱮᱭᱟ ᱢᱤᱫ ᱚᱠᱛᱚ ᱟᱞᱮ ᱳᱭᱮᱥᱴ ᱵᱮᱝᱜᱚᱞ ᱠᱷᱚᱱ ᱡᱷᱟᱲᱠᱷᱚᱸᱰ ᱨᱮᱱᱟᱜ ᱦᱟᱡᱟᱨᱤᱵᱟᱜᱽ ᱫᱟᱬᱟᱱ ᱪᱟᱞᱟᱜ ᱚᱠᱛᱮ ᱮᱴᱠᱮᱴᱬᱮ ᱡᱟᱦᱟᱸ ᱦᱩᱭᱱᱟ ᱮᱴᱠᱮᱴᱚᱬᱮ ᱡᱟᱦᱟᱸ ᱥᱟᱢᱟᱝ ᱫᱟᱯᱨᱟᱢ ᱮᱱᱟ ᱚᱱᱟ ᱫᱚ ᱪᱟᱞᱟᱜ ᱚᱠᱛᱚ ᱨᱮ ᱰᱟᱦᱟᱨᱞᱮ ᱦᱤᱲᱤᱡ ᱠᱮᱫᱟ ᱢᱟᱱᱮ ᱰᱟᱦᱟᱨ ᱵᱷᱩᱞ ᱦᱩᱭ ᱮᱱᱟ ᱟᱞᱮ ᱟᱹᱪᱩᱨ ᱟᱹᱪᱩᱨ ᱛᱮ ᱡᱟᱦᱟᱸ ᱪᱟᱞᱟᱜ ᱪᱟᱞᱟᱜ ᱛᱮ ᱟᱭᱢᱟ ᱥᱟᱺᱜᱤᱧ ᱞᱮ ᱪᱟᱞᱟᱣᱱᱟ ᱢᱮᱱᱠᱷᱟᱱ ᱡᱟᱦᱟᱸ ᱥᱮᱫ ᱞᱮ ᱪᱟᱞᱟᱜ ᱨᱮᱱᱟᱜ ᱠᱟᱛᱷᱟ ᱛᱟᱦᱮᱸ ᱠᱟᱱᱟ ᱚᱱᱛᱮ ᱫᱚ ᱚᱱᱟ ᱩᱞᱴᱟᱹ ᱥᱮᱫ ᱞᱮ ᱪᱟᱞᱟᱣ ᱠᱟᱱᱟ ᱮᱱᱠᱷᱟᱱ ᱢᱤᱫ ᱡᱟᱭᱜᱟ ᱨᱮᱞᱮ ᱡᱤᱨᱟᱹᱣ ᱮᱱᱟ ᱚᱸᱰᱮᱞᱮ ᱛᱤᱸᱜᱩᱭᱮᱱᱟ ᱛᱤᱸᱜᱩ ᱠᱟᱛᱮᱫ ᱚᱸᱰᱮᱞᱮ ᱠᱩᱞᱤ ᱵᱟᱲᱟᱭᱮᱫ ᱠᱚᱣᱟ ᱡᱮ ᱱᱚᱣᱟ ᱰᱟᱦᱟᱨ ᱚᱠᱟ ᱥᱮᱫ ᱪᱟᱞᱟᱣ ᱠᱟᱱᱟ ᱢᱮᱱᱠᱷᱟᱱ ᱚᱸᱰᱮ ᱠᱚ ᱢᱮᱛᱟᱞᱮ ᱠᱟᱱᱟ ᱱᱚᱣᱟ ᱰᱟᱦᱟᱨ ᱢᱟ ᱮᱴᱟᱜ ᱥᱮᱫ ᱪᱟᱞᱟᱜ ᱠᱟᱱᱟ ᱱᱚᱣᱟ ᱩᱞᱴᱟᱹ ᱥᱮᱫ ᱛᱮ ᱦᱮᱡ ᱠᱟᱱᱟ ᱮᱱᱠᱷᱟᱱ ᱚᱸᱰᱮ ᱠᱷᱚᱱ ᱟᱞᱮ ᱞᱮ ᱨᱩᱣᱟᱹᱲ ᱞᱟᱹᱜᱤᱫᱚᱜ ᱠᱟᱱᱟ ᱩᱱ ᱚᱠᱛᱚ ᱨᱮ ᱚᱸᱰᱮ ᱡᱟᱦᱟᱸ ᱟᱞᱮᱭᱟᱜ ᱡᱚᱢᱼᱧᱩ ᱠᱚᱣᱟᱜ ᱟᱱᱟᱴ ᱦᱩᱭᱱᱟ ᱚᱸᱰᱮ ᱡᱟᱦᱟᱱᱟᱜ ᱡᱚᱢ ᱧᱩᱣᱟᱜ ᱦᱚᱸ ᱚᱱᱠᱟᱱᱟᱜ ᱦᱚᱸ ᱵᱟᱹᱱᱩᱜᱼᱟ ᱛᱟᱞᱟ ᱰᱟᱦᱟᱨ ᱨᱮ ᱟᱞᱮ ᱞᱮ ᱡᱤᱨᱟᱹᱣ ᱠᱟᱱᱟ ᱢᱮᱱᱠᱷᱟᱱ ᱚᱸᱰᱮ ᱫᱚ ᱵᱟᱝ ᱫᱟᱨᱮ ᱩᱢᱩᱞ ᱥᱮ ᱚᱱᱠᱟᱱᱟᱜ ᱡᱟᱦᱟᱱᱟᱜ ᱚᱲᱟᱜ ᱠᱚᱦᱚᱸ ᱵᱟᱹᱱᱩᱜᱼᱟ ᱚᱸᱰᱮ ᱫᱚ ᱴᱚᱸᱰᱟᱝ ᱜᱮᱭᱟ ᱟᱨ ᱫᱟᱜ ᱠᱚᱦᱚᱸ ᱵᱟᱹᱱᱩᱜᱼᱟ ᱡᱟᱦᱟᱸ ᱫᱚ ᱫᱟᱜ ᱮᱢ ᱧᱩ ᱫᱟᱲᱮᱭᱟᱜᱼᱟ ᱦᱩᱰᱤᱧ ᱥᱟᱺᱦᱤᱡ ᱢᱤᱫᱴᱟᱝ ᱫᱚᱠᱟᱱ ᱞᱮᱠᱟ ᱢᱮᱱᱟᱜᱼᱟ ᱚᱸᱰᱮ ᱜᱮ ᱫᱟᱜ ᱠᱚᱞᱮ ᱫᱟᱜ ᱠᱚᱞᱮ ᱧᱩ ᱵᱟᱲᱟ ᱠᱮᱫ ᱛᱮ ᱟᱨᱦᱚᱸ ᱜᱟᱹᱰᱤ ᱛᱮᱞᱮ ᱫᱮᱡ ᱮᱱᱛᱮ ᱟᱨᱦᱚᱸᱞᱮ ᱪᱟᱞᱟᱣ ᱮᱱᱟ ᱡᱟᱦᱟᱸ ᱫᱚ ᱱᱚᱣᱟ ᱦᱟᱡᱟᱨᱤᱵᱟᱜᱽ ᱛᱮ